ᱵᱷᱟᱨᱚᱛ ᱨᱮᱱ ᱵᱤᱨᱤᱫ ᱠᱚ ᱦᱚᱛᱮ ᱛᱮ ᱚᱱᱟ ᱟᱹᱰᱤ ᱞᱟᱹᱠᱛᱤᱭᱟᱱ ᱠᱟᱛᱷᱟ ᱠᱚ ᱥᱮ ᱠᱟᱹᱢᱤ ᱠᱚ ᱥᱟᱱᱟ ᱠᱟᱱᱟ ᱢᱮᱱᱠᱷᱟᱱ ᱚᱸᱰᱮ ᱫᱷᱟᱹᱵᱤᱡ ᱠᱟᱛᱷᱟ ᱪᱤᱠᱟᱹᱢ ᱥᱮᱴᱮᱨᱟ ᱚᱱᱟ ᱜᱮᱛᱚ ᱟᱨ ᱡᱩᱫᱤ ᱚᱞ ᱛᱚᱞ ᱛᱮᱢ ᱥᱮᱴᱮᱨᱟ ᱱᱚᱣᱟ ᱢᱟ ᱟᱨᱚ ᱚᱱᱞᱟᱭᱤᱱ ᱚᱱᱟ ᱠᱚᱛᱮ ᱡᱩᱫᱤᱢ ᱠᱚᱨᱟᱣᱮᱜᱼᱟ ᱢᱮᱱᱠᱷᱟᱱ ᱩᱱᱠᱩ ᱴᱷᱮᱱ ᱟᱵᱚᱣᱟᱜ ᱠᱟᱛᱷᱟ ᱯᱩᱨᱟᱹ ᱥᱮᱴᱮᱨᱚᱜ ᱠᱟᱱᱟ ᱥᱮ ᱵᱟᱝᱼᱟ ᱱᱚᱣᱟ ᱜᱮᱛᱚ ᱟᱹᱰᱤ ᱦᱟᱦᱟᱲᱟ ᱟᱹᱭᱠᱟᱹᱜ ᱠᱟᱱᱟ ᱚᱱᱟᱫᱚ ᱪᱮᱫ ᱦᱩᱭ ᱫᱟᱲᱮᱭᱟᱜᱼᱟ ᱟᱨ ᱚᱱᱠᱟᱱ ᱥᱩᱡᱳᱜᱽ ᱢᱟ ᱟᱯᱱᱟᱨ ᱠᱚᱢᱟ ᱵᱟᱝ ᱧᱟᱢᱚᱜ ᱠᱟᱱᱟ ᱢᱮᱱᱠᱷᱟᱱ ᱚᱱᱮ ᱡᱮ ᱨᱟᱡᱽ ᱟᱹᱨᱤ ᱱᱮᱛᱟ ᱠᱚ ᱢᱮᱱᱟᱜ ᱠᱚᱣᱟ ᱱᱩᱠᱩ ᱦᱚᱛᱮ ᱛᱮᱜᱮ ᱯᱟᱞᱮᱫ ᱟᱴᱠᱟᱜ ᱠᱟᱱ ᱞᱮᱠᱟ ᱤᱧᱫᱩᱧ ᱟᱹᱭᱠᱟᱹᱣᱟ ᱟᱨ ᱩᱱᱠᱩ ᱜᱮ ᱵᱟᱠᱚ ᱦᱮᱛᱟᱜ ᱠᱟᱱ ᱠᱷᱟᱹᱛᱤᱨ ᱟᱵᱚ ᱴᱷᱮᱱ ᱟᱹᱰᱤ ᱚᱱᱟ ᱞᱟᱹᱠᱛᱤᱭᱟᱱᱟᱜ ᱠᱟᱛᱷᱟ ᱠᱚ ᱵᱟᱝ ᱥᱮᱴᱮᱨᱚᱜ ᱠᱟᱱᱟ ᱟᱨ ᱪᱮᱫ ᱦᱚᱸ ᱠᱟᱹᱢᱤ ᱵᱟᱭ ᱦᱩᱭᱩᱜ ᱠᱟᱱ ᱛᱟᱵᱳᱱᱟ ᱱᱚᱣᱟᱜᱮ ᱟᱹᱰᱤ ᱩᱭᱦᱟᱹᱨ ᱨᱮᱱᱟᱜ ᱠᱟᱛᱷᱟ ᱠᱟᱱᱟ ᱱᱚᱣᱟ ᱡᱚᱛᱚᱜᱮ ᱱᱚᱣᱟᱫᱚ ᱩᱭᱦᱟᱹᱨ ᱞᱟᱹᱠᱛᱤ ᱠᱟᱱᱟ ᱪᱮᱫ ᱠᱷᱚᱵᱚᱨ ᱦᱚᱸ ᱵᱟᱝ ᱰᱚᱜᱚᱨᱚᱜ ᱠᱟᱱᱟ ᱟᱵᱚ ᱯᱟᱦᱟᱴᱟ ᱠᱷᱚᱱᱟ ᱱᱚᱣᱟᱫᱚ ᱟᱹᱰᱤ ᱦᱟᱦᱟᱲᱟ ᱨᱮᱱᱟᱜ ᱟᱛᱷᱟ ᱠᱟᱱᱟ